ᱢᱚᱬᱮ ᱜᱚᱴᱟᱝ ᱡᱮᱞᱟ ᱨᱮᱱᱟᱜ ᱧᱩᱛᱩᱢ ᱞᱟᱹᱭ ᱞᱮᱠᱷᱟᱱ ᱫᱚ ᱱᱤᱭᱟᱹᱠᱚ ᱞᱟᱹᱭ ᱜᱟᱱᱚᱜᱼᱟ ᱡᱷᱟᱲᱜᱨᱟᱢ ᱡᱮᱞᱟ ᱢᱮᱫᱽᱱᱤᱯᱩᱨ ᱡᱮᱞᱟ ᱵᱟᱸᱠᱩᱲᱟ ᱡᱮᱞᱟ ᱯᱩᱨᱩᱞᱤᱭᱟᱹ ᱡᱮᱞᱟ ᱵᱚᱨᱫᱷᱚᱢᱟᱱ ᱡᱮᱞᱟ